ᱵᱮᱝᱜᱚᱞ ᱨᱮᱭᱟᱜ ᱢᱩᱲᱩᱫ ᱵᱮᱯᱟᱨᱤ ᱥᱮ ᱠᱟᱹᱢᱤ ᱦᱚᱨᱟ ᱫᱚ ᱟᱭᱢᱟ ᱨᱚᱠᱚᱢ ᱢᱮᱱᱟᱜᱼᱟ ᱡᱟᱦᱟᱸ ᱫᱚ ᱦᱩᱭᱩᱜ ᱠᱟᱱᱟ ᱥᱚᱨᱠᱟᱨᱤ ᱦᱚᱸ ᱟᱨ ᱵᱮᱥᱚᱨᱠᱟᱨᱤ ᱦᱚᱸ ᱥᱚᱨᱠᱟᱨᱤ ᱠᱚᱫᱚ ᱠᱟᱱᱟ ᱠᱳᱱᱳ ᱠᱚᱭᱞᱟ ᱠᱷᱟᱫᱟᱱ ᱨᱮᱱᱟᱜ ᱵᱮᱵᱥᱟ ᱯᱮᱴᱨᱳᱞ ᱰᱤᱡᱮᱞ ᱨᱮᱱᱟᱜ ᱵᱮᱵᱥᱟ ᱨᱟᱱ ᱫᱚᱠᱟᱱ ᱨᱮᱱᱟᱜ ᱵᱮᱵᱥᱟ ᱟᱨ ᱵᱮᱥᱚᱨᱠᱟᱨᱤ ᱫᱚ ᱦᱩᱭᱩᱜ ᱠᱟᱱᱟ ᱠᱳᱱᱳ ᱥᱚᱯᱤᱝ ᱢᱚᱞ ᱨᱮᱱᱟᱜ ᱵᱮᱵᱥᱟ ᱛᱟᱸᱛ ᱥᱤᱞᱯᱚ ᱚᱱᱟ ᱨᱮᱱᱟᱜ ᱵᱮᱵᱥᱟ ᱚᱱᱟ ᱨᱚᱝ ᱫᱚᱠᱟᱱ ᱨᱮ ᱚᱸᱰᱮ ᱵᱮᱵᱥᱟᱭᱮᱫᱟ ᱠᱚ ᱟᱨ ᱱᱟᱱᱟ ᱨᱚᱠᱚᱢ ᱯᱨᱚᱰᱟᱠ ᱚᱱᱟ ᱠᱚ ᱠᱚ ᱵᱮᱵᱥᱟᱭᱮᱫᱼᱟ ᱫᱚᱠᱟᱱ ᱨᱮ ᱢᱚᱥᱞᱟ ᱢᱚᱥᱞᱟ ᱯᱟᱹᱛᱤ ᱠᱚ ᱚᱱᱟ ᱠᱚᱦᱚᱸ ᱠᱚ ᱵᱮᱵᱥᱟᱭᱮᱫᱼᱟ ᱟᱨ ᱟᱵᱚ ᱥᱟᱱᱛᱟᱲ ᱦᱚᱯᱚᱱ ᱫᱚ ᱯᱟᱛᱲᱟ ᱨᱚᱜ ᱯᱟᱨᱠᱚᱢ ᱛᱮᱹᱧ ᱜᱟᱸᱰᱚ ᱵᱮᱱᱟᱣ ᱴᱷᱮᱠᱟ ᱵᱮᱱᱟᱣ ᱦᱟᱴᱟᱜ ᱵᱮᱱᱟᱣ ᱠᱟᱛᱮ ᱵᱟᱡᱟᱨ ᱨᱮᱠᱚ ᱟᱹᱠᱷᱟᱨᱤᱧᱮᱫᱼᱟ ᱚᱱᱟ ᱦᱚᱸ ᱢᱤᱫ ᱨᱚᱠᱚᱢ ᱠᱚ ᱵᱮᱵᱥᱟᱭᱮᱫᱼᱟ ᱚᱱᱟ ᱪᱷᱟᱲᱟ ᱟᱵᱚ ᱦᱚᱸ ᱦᱚᱲ ᱦᱚᱯᱚᱱ ᱦᱚᱸ ᱪᱟᱥ ᱵᱟᱥ ᱠᱟᱛᱮ ᱦᱩᱲᱩ ᱠᱚ ᱥᱚᱵᱽᱡᱤ ᱠᱚᱦᱚᱸ ᱪᱟᱥ ᱠᱟᱛᱮ ᱠᱚ ᱵᱮᱵᱥᱟᱭᱮᱫᱼᱟ ᱚᱱᱟ ᱠᱚ ᱵᱮᱵᱥᱟ ᱠᱟᱛᱮᱫ ᱥᱚᱢᱥᱟᱨ ᱠᱚ ᱪᱟᱹᱞᱩᱭᱮᱫᱟ